ᱟᱵᱚᱣᱟᱜ ᱵᱮᱵᱽᱥᱟ ᱵᱮᱯᱟᱨ ᱨᱮ ᱟᱛᱳ ᱴᱚᱞᱟ ᱨᱮᱢ ᱫᱳᱠᱟᱱ ᱞᱮᱠᱷᱟᱱ ᱫᱚ ᱵᱮᱵᱽᱥᱟ ᱟᱛᱳ ᱦᱚᱲ ᱪᱤᱠᱟ ᱠᱚ ᱩᱯᱨᱩᱢ ᱢᱮᱭᱟ ᱥᱮ ᱪᱤᱠᱟ ᱠᱚ ᱵᱟᱰᱟᱭ ᱫᱟᱲᱮᱭᱟᱜᱼᱟ ᱡᱮ ᱱᱚᱣᱟ ᱡᱤᱱᱤᱥ ᱱᱩᱭ ᱦᱚᱲ ᱴᱷᱮᱡ ᱧᱟᱢᱚᱜ ᱠᱟᱱᱟ ᱥᱮ ᱵᱟᱝ ᱛᱳ ᱚᱱᱟ ᱞᱟᱹᱜᱤᱫ ᱛᱷᱚᱲᱟ ᱜᱟᱱ ᱵᱚᱱ ᱵᱟᱰᱟᱭᱟ ᱡᱟᱛᱮ ᱵᱤᱡᱽᱱᱮᱥ ᱵᱮᱵᱽᱥᱟ ᱢᱤᱫᱴᱮᱱ ᱦᱩᱭᱮᱱ ᱛᱟᱵᱚᱱᱟ ᱟᱵᱚ ᱫᱚ ᱚᱱᱟ ᱫᱚ ᱡᱟᱦᱟᱱᱟᱜ ᱛᱮᱜᱮ ᱵᱚᱞᱮ ᱡᱮᱢᱚᱱ ᱩᱯᱨᱩᱢ ᱢᱮᱱ ᱞᱟᱹᱜᱤᱫ ᱛᱮ ᱩᱯᱨᱩᱢ ᱞᱟᱹᱜᱤᱫ ᱛᱮ ᱠᱤᱪᱷᱩ ᱩᱯᱨᱩᱢ ᱞᱟᱹᱜᱤᱫ ᱵᱚᱱ ᱠᱩᱨᱩᱢᱩᱴᱩᱭᱟ ᱡᱟᱛᱮ ᱱᱮᱛᱟᱨ ᱫᱚ ᱯᱷᱮᱥᱵᱩᱠ ᱨᱮᱢ ᱟᱯᱞᱳᱰ ᱠᱮᱫᱟ ᱯᱷᱮᱥᱵᱩᱠ ᱨᱮ ᱵᱷᱤᱰᱤᱭᱳ ᱵᱮᱱᱟᱣ ᱠᱟᱛᱮ ᱥᱮ ᱚᱞ ᱠᱟᱛᱮ ᱮᱢ ᱥᱟᱨᱪ ᱜᱚᱫ ᱠᱮᱫᱟ ᱯᱷᱮᱥᱵᱩᱠ ᱨᱮ ᱵᱚᱞᱮ ᱱᱚᱝᱠᱟᱢ ᱥᱟᱨᱪᱼᱟ ᱚᱞ ᱠᱟᱛᱮ ᱱᱚᱣᱟ ᱡᱟᱭᱜᱟ ᱨᱮ ᱱᱤᱭᱟᱹ ᱠᱚ ᱡᱤᱱᱤᱥ ᱨᱮᱱᱟᱜ ᱤᱭᱟᱹ ᱢᱮᱱᱟᱜᱼᱟ ᱫᱳᱠᱟᱱ ᱢᱮᱱᱟᱜ ᱠᱟᱫᱟ ᱱᱚᱣᱟ ᱩᱯᱨᱩᱢ ᱥᱮ ᱯᱮᱦᱪᱟᱱ ᱤᱧ ᱵᱮᱱᱟᱣ ᱞᱟᱹᱜᱤᱫ ᱠᱷᱟᱹᱛᱤᱨ ᱛᱮ ᱱᱚᱜᱼᱚᱸᱭ ᱤᱧ ᱴᱷᱮᱱ ᱜᱨᱟᱦᱚᱠ ᱥᱮ ᱵᱟᱠᱚ ᱦᱤᱡᱩᱜ ᱠᱟᱱᱟ ᱚᱱᱟᱛᱮ ᱱᱚᱣᱟᱜᱮ ᱡᱚᱛᱚᱭ ᱢᱤᱫ ᱡᱩᱜᱽ ᱯᱷᱮᱥᱵᱩᱠ ᱢᱟᱭᱫᱷᱚᱢ ᱛᱤᱧ ᱵᱟᱰᱟᱭ ᱦᱚᱪᱚᱭᱮᱜ ᱵᱚᱱᱟ ᱡᱮ ᱡᱟᱦᱟᱱᱟᱜ ᱥᱟᱢᱟᱱ ᱜᱮ ᱥᱮ ᱥᱟᱯᱟᱯ ᱞᱟᱹᱜᱤᱫ ᱠᱤᱨᱤᱧ ᱞᱟᱹᱜᱤᱫ ᱫᱚ ᱱᱤᱭᱟᱹ ᱤᱧᱟᱹᱜ ᱯᱷᱮᱥᱵᱩᱠ ᱨᱮ ᱵᱮᱱᱟᱣ ᱠᱟᱛᱮᱧ ᱠᱩᱞ ᱜᱚᱫ ᱠᱟᱜ ᱠᱟᱱᱟ ᱟᱨ ᱢᱤᱫᱴᱮᱱ ᱦᱩᱭᱱᱟ ᱦᱳᱣᱟᱴᱥᱮᱯ ᱨᱮᱦᱚᱸ ᱥᱟᱨᱪ ᱵᱷᱚᱭᱮᱥ ᱠᱟᱛᱮᱢ ᱠᱩᱞ ᱫᱟᱲᱮᱭᱟᱜᱼᱟ ᱜᱨᱩᱯ ᱨᱮ ᱟᱭᱢᱟ ᱞᱮᱠᱟ ᱱᱟᱱᱟ ᱨᱚᱠᱚᱢ ᱦᱚᱲ ᱢᱮᱱᱟᱜ ᱵᱚᱱᱟ ᱩᱱᱠᱩ ᱥᱟᱛᱮᱜ ᱵᱚᱱ ᱩᱯᱨᱩᱢ ᱵᱚᱱ ᱵᱮᱱᱟᱣᱟ ᱯᱮᱦᱪᱟᱱ ᱫᱳᱠᱟᱱ ᱵᱮᱵᱽᱥᱟ ᱠᱩᱲᱤ ᱨᱮᱭᱟᱜ ᱟᱨ ᱡᱟᱛᱮ ᱞᱟᱦᱟ ᱥᱮᱫ ᱟᱨ ᱦᱚᱲ ᱵᱚᱱ ᱦᱩᱭᱩᱜ ᱞᱟᱹᱜᱤᱫ ᱦᱟᱸᱜ ᱠᱩᱨᱩᱢᱩᱴᱩ ᱡᱮᱢᱚᱱ ᱵᱚᱞᱮ ᱦᱤᱥᱟᱹᱵ ᱢᱟᱫᱽᱫᱷᱚᱢ ᱛᱮ ᱵᱚᱱ ᱵᱮᱱᱟᱣ ᱟᱠᱟᱫᱟ ᱠᱷᱟᱡ ᱫᱚ ᱵᱮᱱᱟᱣ ᱞᱮᱠᱷᱟᱡ ᱫᱚ ᱟᱹᱰᱤ ᱢᱚᱡᱽ ᱛᱚᱵᱮ ᱟᱹᱱᱤᱡ ᱩᱯᱨᱩᱢ ᱵᱟᱲᱦᱟᱜ ᱛᱟᱵᱚᱱᱟ ᱟᱨ ᱛᱚᱵᱮ ᱟᱹᱱᱤᱡ ᱜᱮ ᱫᱳᱠᱟᱱ ᱨᱮ ᱦᱚᱲ ᱠᱚᱠᱚ ᱦᱤᱡᱩᱜᱼᱟ ᱟᱢ ᱴᱷᱮᱱ ᱠᱷᱚᱱ ᱥᱟᱢᱟᱱ ᱦᱟᱛᱟᱣ ᱞᱟᱹᱜᱤᱫ ᱱᱚᱣᱟ ᱞᱟᱹᱜᱤᱫ ᱜᱤᱧ ᱵᱟᱰᱟᱭ ᱦᱚᱪᱚᱭᱮᱜ ᱵᱚᱱ ᱛᱟᱦᱮᱱᱟ